ᱦᱮᱸ ᱟᱞᱮ ᱱᱚᱣᱟ ᱴᱚᱴᱷᱟ ᱠᱚᱨᱮ ᱫᱚ ᱪᱟᱥ ᱟᱵᱟᱫ ᱫᱚ ᱦᱩᱭᱩᱜᱼᱟ ᱱᱟᱯᱟᱭ ᱛᱮᱜᱮ ᱡᱚᱛᱚᱱᱟᱜ ᱜᱮ ᱡᱮᱞᱮᱠᱟ ᱦᱩᱲᱩ ᱠᱚ ᱪᱟᱥ ᱦᱩᱭᱩᱜᱼᱟ ᱛᱟᱯᱚᱨᱮ ᱛᱤᱞ ᱫᱟᱱᱟ ᱥᱚᱥᱭᱠᱚ ᱡᱮᱢᱚᱱ ᱢᱟᱥᱨᱤ ᱫᱟᱹᱞ ᱠᱚ ᱨᱟᱦᱮᱲ ᱫᱟᱹᱞ ᱠᱚ ᱟᱨᱦᱚᱸ ᱪᱟᱥ ᱦᱩᱭᱩᱜᱼᱟ ᱚᱱᱠᱟᱱᱟᱜ ᱡᱮᱢᱚᱱ ᱟᱹᱞᱩ ᱠᱚ ᱜᱩᱦᱩᱢ ᱠᱚ ᱯᱮᱭᱟᱡ ᱠᱚ ᱠᱚᱦᱚᱰᱟ ᱠᱚ ᱱᱚᱝᱠᱟᱱᱟᱜ ᱟᱭᱢᱟ ᱜᱮ ᱪᱟᱥ ᱫᱚ ᱦᱩᱭᱩᱜᱼᱟ ᱦᱮᱸ ᱤᱛᱟᱹ ᱠᱚᱫᱚ ᱦᱟᱜ ᱠᱷᱟᱱ ᱥᱟᱱᱟᱢᱜ ᱜᱮ ᱦᱟᱜ ᱠᱷᱟᱱ ᱵᱟᱡᱟᱨ ᱠᱚᱨᱮ ᱦᱚᱸ ᱟᱨ ᱱᱚᱝᱠᱟ ᱚᱲᱟᱜ ᱠᱚᱨᱮ ᱦᱚᱸᱞᱮᱭ ᱫᱚᱦᱚᱭ ᱜᱮᱭᱟ ᱛᱳ ᱵᱷᱟᱹᱜᱤ ᱤᱛᱟᱹ ᱡᱟᱦᱟ ᱥᱩᱫᱷᱚᱱᱟᱠᱚ ᱚᱱᱠᱟᱱᱟᱜ ᱫᱚ ᱵᱤᱥᱤ ᱵᱤᱥᱥᱮᱠᱟᱭᱛᱮ ᱚᱱᱠᱟ ᱮᱜᱨᱤᱠᱟᱞᱪᱟᱨ ᱳᱯᱷᱤᱥ ᱠᱷᱚᱱ ᱞᱮ ᱧᱟᱢ ᱜᱮᱭᱟ ᱥᱮ ᱞᱮᱢᱯ ᱠᱚᱦᱚᱸ ᱟᱹᱜᱩᱭ ᱜᱮᱭᱟ ᱚᱰᱮ ᱠᱷᱚᱱ ᱟᱞᱮ ᱠᱚᱢ ᱯᱚᱭᱥᱟ ᱠᱩᱲᱤ ᱛᱮᱠᱚ ᱮᱢᱟ ᱞᱮᱭᱟ ᱪᱟᱹᱥᱤ ᱠᱚ ᱱᱟᱯᱟᱭ ᱛᱮᱠᱚ ᱪᱟᱥ ᱫᱟᱲᱮᱭᱟᱜ ᱢᱟ ᱱᱚᱝᱠᱟ ᱴᱟᱭᱤᱢ ᱥᱤᱡᱮᱱ ᱨᱮ ᱟᱨ ᱠᱤᱨᱤᱧ ᱛᱮᱦᱚᱸ ᱫᱚᱠᱟᱱ ᱠᱚᱨᱮ ᱦᱚᱸ ᱧᱟᱢᱚᱜ ᱜᱮᱭᱟ ᱵᱟᱡᱟᱨ ᱠᱚᱨᱟ ᱚᱱᱠᱟ ᱵᱷᱟᱵ ᱛᱮᱞᱮ ᱪᱟᱥ ᱮᱫᱟ ᱧᱟᱢ ᱮᱫᱟᱞᱮ ᱦᱮᱸ ᱦᱮᱸ ᱥᱟᱨ ᱠᱚᱦᱚᱸ ᱦᱟᱜ ᱠᱷᱚᱱ ᱦᱮ ᱦᱩᱲᱩ ᱪᱟᱥ ᱥᱮ ᱮᱢᱟᱱᱛᱮᱢ ᱪᱟᱥ ᱨᱮ ᱥᱟᱨ ᱛᱚ ᱞᱟᱜᱟᱜ ᱜᱮᱭᱟ ᱮᱢᱱᱤ ᱜᱩᱨᱤᱡ ᱥᱟᱨ ᱛᱮᱫᱚ ᱡᱚᱛᱚ ᱡᱤᱱᱤᱥ ᱩᱱᱟᱹᱜ ᱫᱚ ᱵᱟᱝ ᱦᱩᱭᱩᱜ ᱠᱟᱱᱟ ᱱᱮᱛᱟᱨᱟᱜ ᱡᱩᱜ ᱨᱮᱫᱚ ᱛᱳ ᱥᱟᱨ ᱠᱚᱦᱚᱸ ᱚᱱᱠᱟ ᱜᱮ ᱥᱚᱨᱠᱟᱨ ᱯᱟᱦᱟᱴᱟ ᱠᱷᱚᱱ ᱦᱚᱸ ᱵᱮᱵᱚᱥᱛᱟ ᱢᱮᱱᱟᱜᱼᱟ ᱡᱟᱦᱟ ᱫᱚ ᱱᱚᱣᱟ ᱡᱟᱦᱟ ᱮᱜᱨᱤᱠᱟᱞᱪᱟᱨ ᱳᱯᱷᱤᱥ ᱠᱚᱨᱮ ᱧᱟᱢᱚᱜᱼᱟ ᱟᱨ ᱥᱟᱶᱛᱮ ᱚᱱᱠᱟᱱᱟᱜ ᱥᱚᱨᱠᱟᱨ ᱳᱯᱷᱤᱥ ᱢᱮᱱᱟᱜᱼᱟ ᱚᱱᱟ ᱡᱮᱢᱚᱱ ᱯᱷᱚᱨᱮᱥᱴ ᱳᱯᱷᱤᱥ ᱠᱷᱚᱱ ᱦᱚᱸ ᱯᱟᱴᱷᱟᱣ ᱜᱮᱭᱟ ᱱᱚᱶᱟ ᱪᱟᱹᱥᱤ ᱞᱟᱹᱜᱤᱫ ᱛᱮ ᱟᱨ ᱞᱮᱢᱥ ᱨᱮᱦᱚᱸ ᱚᱱᱠᱟᱱᱟᱜ ᱡᱟᱦᱟ ᱪᱟᱹᱥᱤ ᱜᱩᱨᱤᱵ ᱜᱩᱨᱤᱵ ᱪᱟᱹᱥᱤ ᱯᱚᱭᱥᱟ ᱛᱮ ᱵᱟᱠᱚ ᱠᱤᱨᱤᱧ ᱫᱟᱲᱮᱭᱟ ᱩᱱᱠᱩ ᱠᱚ ᱚᱱᱠᱟ ᱚᱠᱭᱟᱜ ᱟᱠᱚ ᱵᱟᱧᱟᱜ ᱚᱱᱟ ᱞᱮᱠᱟ ᱛᱮ ᱥᱚᱨᱠᱟᱨ ᱜᱚᱲ ᱥᱚᱯᱚᱦᱚᱫ ᱦᱚᱸᱭ ᱮᱢᱟ ᱟᱠᱚ ᱠᱟᱱᱟ ᱵᱤᱱᱟᱹ ᱯᱚᱭᱥᱟ ᱛᱮ ᱦᱚᱸ ᱦᱮᱸ ᱥᱟᱨ ᱠᱚᱫ ᱱᱚᱝᱠᱟᱱᱜ ᱠᱚ ᱯᱟᱴᱷᱟᱣ ᱮᱫᱟ ᱥᱚᱨᱠᱟᱨ ᱡᱟᱦᱟ ᱠᱚ ᱱᱤᱛ ᱫᱚ ᱡᱮᱢᱚᱱ ᱦᱩᱲᱩ ᱨᱚᱦᱚᱭ ᱥᱚᱢᱚᱭ ᱠᱚ ᱮᱢᱟᱜ ᱠᱟᱱᱟ ᱡᱳᱭᱵᱳ ᱥᱟᱨ ᱠᱚ ᱛᱟᱯᱚᱨᱮ ᱢᱮᱱᱟᱜᱼᱟ ᱫᱚᱥ ᱪᱷᱟᱹᱵᱤᱥ ᱛᱟᱯᱚᱨᱮ ᱰᱤᱭᱮᱯᱤ ᱛᱟᱯᱚᱨᱮ ᱱᱚᱣᱟ ᱡᱟᱦᱟᱸ ᱦᱤᱲᱩ ᱨᱮ ᱡᱳᱨ ᱞᱟᱹᱜᱤᱫ ᱛᱮ ᱤᱭᱩᱨᱤᱭᱟ ᱠᱚ ᱮᱢᱟᱜ ᱠᱟᱱᱟ ᱱᱚᱜ ᱱᱚᱝᱠᱟᱱᱟᱜ ᱥᱟᱨ ᱠᱚ ᱧᱟᱢᱚᱜᱼᱟ

ᱟᱫᱚ ᱱᱚᱜᱮ ᱫᱚ ᱜᱟᱱᱚᱜᱼᱟ ᱪᱮᱫᱟᱜ ᱵᱟᱝ ᱱᱚᱰᱮ ᱟᱹᱛᱩ ᱨᱮ ᱥᱟᱱᱟᱢ ᱴᱚᱴᱷᱟ ᱨᱮ ᱦᱮᱡ ᱠᱟᱛᱮᱫ ᱩᱱᱠᱩ ᱪᱟᱹᱥᱤ ᱠᱚ ᱡᱟᱦᱟᱭ ᱠᱚ ᱢᱮᱱᱟᱜ ᱞᱮᱫᱚ ᱩᱱᱠᱩ ᱠᱚ ᱡᱟᱣᱨᱟ ᱠᱟᱛᱮ ᱛᱚ ᱚᱱᱟ ᱫᱚ ᱯᱚᱥᱟᱜ ᱟᱠᱚ ᱦᱩᱭᱩᱜᱼᱟ ᱚᱱᱟᱫᱚ ᱢᱟᱱᱮ ᱡᱟᱦᱟ ᱜᱟᱞᱢᱟᱨᱟᱣ ᱟᱠᱚ ᱦᱩᱭᱩᱜᱼᱟ ᱱᱚᱝᱠᱟ ᱟᱞᱮ ᱥᱚᱥᱛᱷᱟ ᱠᱷᱚᱱ ᱞᱮ ᱦᱤᱡᱩᱜ ᱠᱟᱱᱟ ᱛᱳ ᱠᱤᱪᱷᱩ ᱟᱯᱮ ᱪᱟᱹᱥᱤ ᱠᱚ ᱩᱯᱠᱟᱹᱨ ᱞᱟᱹᱜᱤᱫ ᱛᱮᱞᱮ ᱮᱢᱟ ᱯᱮᱭᱟ ᱛᱟᱦᱚᱞᱮ ᱫᱩᱲᱩᱵ ᱜᱟᱞᱢᱟᱨᱟᱣ ᱞᱮ ᱫᱚᱦᱚᱭᱮᱫᱟ ᱱᱤᱭᱟᱹ ᱫᱤᱱ ᱦᱤᱞᱳᱜ ᱟᱨ ᱥᱮᱴᱮᱨᱚᱜ ᱯᱮ ᱱᱚᱭ ᱱᱤᱝᱠᱟᱹ ᱢᱤᱴᱟᱝ ᱟᱯᱮ ᱞᱟᱹᱭ ᱦᱩᱭᱩᱜ ᱛᱟᱯᱮᱭᱟ ᱚᱠᱟ ᱦᱤᱞᱳᱜ ᱯᱮ ᱦᱤᱡᱩᱜᱼᱟ ᱟᱨᱠᱤ ᱥᱚᱱᱤ ᱵᱟᱨ ᱫᱚ ᱟᱪᱪᱷᱟ ᱜᱚᱢᱠᱮ ᱥᱚᱱᱤ ᱵᱟᱨ ᱫᱚ ᱛᱟᱦᱚᱞᱮ ᱚᱱᱟ ᱚᱠᱛᱚ ᱫᱚ ᱛᱤᱨᱮ ᱴᱟᱭᱤᱢ ᱫᱚ ᱛᱤ ᱨᱮᱵᱮᱱ ᱮᱢ ᱮᱫᱟ ᱫᱚᱥᱴᱟ ᱥᱮᱫ ᱠᱷᱚᱱᱟᱜ ᱴᱷᱤᱠ ᱜᱮᱭᱟ ᱛᱟᱦᱚᱞᱮ ᱟᱹᱞᱤᱧ ᱚᱱᱠᱟ ᱡᱟᱸᱦᱟ ᱟᱹᱛᱩᱨᱮ ᱢᱮᱱᱟᱜ ᱠᱚᱫᱚ ᱯᱩᱲᱥᱤ ᱠᱚ ᱩᱱᱠᱩ ᱥᱟᱱᱟᱢ ᱠᱚᱞᱤᱧ ᱵᱟᱲᱟᱭ ᱚᱪᱚ ᱠᱚᱣᱟ ᱡᱮ ᱢᱤᱫᱴᱟᱝ ᱥᱟᱥᱛᱷᱟ ᱠᱷᱚᱱ ᱠᱚ ᱦᱤᱡᱩᱜ ᱠᱟᱱᱟ ᱟᱵᱚ ᱠᱤᱪᱷᱩ ᱪᱟᱹᱥᱤ ᱵᱟᱹᱥᱤ ᱦᱚᱲ ᱠᱚ ᱩᱯᱚᱠᱟᱨ ᱵᱚᱱᱟ ᱡᱟᱛᱮ ᱟᱵᱚ ᱠᱚᱢ ᱛᱮ ᱥᱟᱨ ᱵᱚ ᱧᱟᱢᱟ ᱤᱛᱟᱹᱵᱚ ᱧᱟᱢᱟ ᱦᱮᱸ ᱱᱚᱝᱠᱟᱱᱟᱜ ᱠᱚ ᱟᱵᱚ ᱴᱷᱮᱱ ᱠᱚ ᱪᱟᱞ ᱟᱵᱚᱱ ᱞᱟᱹᱜᱤᱫᱟ ᱥᱟᱸᱫᱮᱥ ᱦᱤᱡᱩᱜ ᱟᱠᱚ ᱥᱟᱱᱟᱢ ᱦᱚᱲᱤᱧ ᱞᱟᱹᱭ ᱟᱠᱚᱭᱟ ᱦᱮᱸ ᱡᱚᱦᱟᱨ ᱜᱮ ᱫᱚᱦᱚᱭ ᱢᱮ ᱢᱟ ᱦᱮᱸ ᱴᱷᱤᱠ ᱜᱮᱭᱟ ᱱᱟᱯᱟᱭ ᱜᱮ ᱦᱮᱸ